ᱱᱚᱜᱼᱚᱭ ᱟᱵᱚ ᱢᱟᱠᱚ ᱞᱟᱹᱭᱟᱠᱟᱫ ᱟᱠᱚ ᱛᱮᱦᱮᱧ ᱜᱟᱯᱟ ᱟᱵᱚᱣᱟᱜ ᱢᱟ ᱥᱮᱨᱮᱧᱜᱮ ᱛᱟᱵᱚᱱ ᱨᱟᱹᱥᱠᱟᱹ ᱦᱟᱱᱛᱮ ᱱᱚᱛᱮ ᱠᱷᱚᱱᱟᱜ ᱵᱚᱱ ᱧᱟᱯᱟᱢᱟ ᱵᱤᱦᱟᱨ ᱵᱮᱝᱜᱚᱞ ᱜᱚᱴᱟ ᱨᱮᱱᱟᱜ ᱥᱮᱨᱮᱧᱜᱮ ᱵᱚᱱ ᱥᱮᱨᱮᱧᱟᱵᱚᱱ ᱥᱟᱯᱲᱟᱣᱟᱵᱚᱱ ᱡᱮ ᱡᱟᱟᱦᱸᱨᱮᱱ ᱦᱚᱲ ᱥᱟᱞᱟᱜ ᱟᱵᱚ ᱦᱚᱲ ᱦᱚᱯᱚᱱ ᱵᱚᱱ ᱧᱟᱯᱟᱢᱮᱱ ᱠᱷᱟᱱ ᱫᱚ ᱡᱟᱦᱟᱸᱭ ᱦᱚᱸᱭ ᱦᱮᱡ ᱠᱷᱟᱱ ᱫᱚ ᱵᱚᱱ ᱢᱮᱱᱟ ᱢᱟᱥᱮ ᱚᱠᱟ ᱞᱮᱠᱟ ᱟᱯᱮᱥᱮᱫᱟᱜ ᱥᱮᱨᱮᱧ ᱫᱚ ᱟᱞᱮ ᱥᱮᱫᱟᱜ ᱫᱚ ᱱᱚᱝᱠᱟ ᱟᱨ ᱟᱞᱮᱥᱮᱫᱟᱜ ᱱᱚᱝᱠᱟ ᱡᱷᱚᱛᱚ ᱠᱚ ᱢᱤᱞᱟᱹᱣ ᱠᱟᱛᱮᱫ ᱵᱚᱱ ᱥᱮᱨᱮᱧᱟ ᱚᱱᱟᱛᱮᱧ ᱢᱮᱱᱮᱜᱼᱟ ᱜᱚᱲᱚᱢ ᱜᱤᱫᱽᱨᱟᱹ ᱠᱚᱦᱚᱸ ᱟᱞᱚᱠᱚ ᱦᱤᱲᱤᱧ ᱞᱟᱜᱤᱫᱛᱮ ᱱᱚᱣᱟ ᱫᱚ ᱥᱮᱨᱮᱧ ᱦᱩᱭᱩᱜ ᱠᱟᱱᱟ ᱱᱤᱢ ᱵᱟᱞᱟ ᱫᱤᱱᱨᱮ ᱡᱷᱚᱛᱚ ᱠᱚᱜᱮᱵᱚᱱ ᱫᱚᱦᱚ ᱠᱟᱜᱼᱟ ᱠᱷᱟᱱ ᱢᱤᱫ ᱫᱤᱱ ᱦᱤᱞᱳᱜ ᱢᱟᱹᱭ ᱵᱟᱹᱵᱩ ᱛᱮᱠᱚ ᱟᱵᱚᱨᱮᱱ ᱜᱚᱲᱚᱢ ᱜᱤᱫᱽᱨᱟᱹ ᱠᱚ ᱟᱞᱚᱠᱚ ᱢᱟᱱᱮ ᱩᱱᱠᱩ ᱢᱟᱠᱚ ᱟᱸᱡᱚᱢ ᱜᱮᱭᱟᱠᱚ ᱱᱚᱝᱠᱟᱫᱚ ᱟᱞᱮᱭᱟᱜ ᱥᱮᱨᱮᱧ ᱠᱟᱱᱟ ᱤᱧ ᱜᱚᱲᱚᱢ ᱦᱟᱲᱟᱢ ᱥᱮ ᱤᱧ ᱜᱚᱲᱚᱢ ᱵᱩᱰᱷᱤ ᱥᱮᱨᱮᱧ ᱠᱟᱜ ᱟᱭ ᱱᱚᱣᱟ ᱫᱚ ᱫᱚᱝ ᱥᱮᱨᱮᱧ ᱠᱟᱱᱟ ᱱᱚᱣᱟ ᱫᱚ ᱞᱟᱜᱽᱬᱮ ᱥᱮᱨᱮᱧ ᱠᱟᱱᱟ ᱱᱚᱣᱟ ᱫᱚ ᱰᱟᱦᱟᱨ ᱥᱮᱨᱮᱧ ᱠᱟᱱᱟ ᱟᱫᱚᱵᱚᱱ ᱥᱮᱬᱟ ᱦᱟᱠᱚ ᱠᱷᱟᱱ ᱫᱚ ᱢᱟᱱᱮ ᱟᱵᱚᱣᱟᱜ ᱨᱮᱠᱚᱨᱰ ᱫᱚᱦᱚ ᱠᱟᱜ ᱟᱵᱚᱱ ᱠᱷᱟᱱ ᱫᱚ ᱚᱱᱟ ᱫᱚ ᱜᱤᱫᱽᱨᱟᱹ ᱠᱚᱠᱚ ᱪᱮᱫᱟᱠᱚ ᱟᱨ ᱚᱲᱟᱜ ᱨᱮᱫᱚ ᱱᱚᱝᱠᱟᱞᱮ ᱥᱮᱨᱮᱧ ᱵᱟᱲᱟᱭᱟ ᱞᱮ ᱤᱱᱟᱹᱜ ᱥᱟᱯᱲᱟᱣ ᱞᱮᱠᱟᱛᱮᱞᱮ ᱥᱮᱨᱮᱧ ᱜᱮᱭᱟᱞᱮ ᱟᱨ ᱱᱚᱣᱟ ᱨᱮᱠᱚᱨᱰᱤᱝ ᱦᱚᱸᱞᱮ ᱪᱟᱞᱟᱜ ᱠᱟᱱ ᱜᱮᱭᱟᱞᱮ ᱥᱟᱡᱽ ᱥᱟᱯᱲᱟᱣ ᱠᱟᱛᱮᱫ ᱥᱟᱡᱟᱣ ᱥᱟᱯᱲᱟᱣ ᱠᱟᱜ ᱟᱢ ᱛᱚᱵᱮ ᱮᱱᱟᱝ ᱜᱮ ᱨᱮᱠᱚᱨᱰᱤᱝ ᱨᱮᱫᱚ ᱪᱮᱦᱨᱟ ᱟᱸᱡᱚᱢᱚᱜᱼᱟ ᱟᱨ ᱚᱲᱟᱜ ᱨᱮᱫᱚ ᱱᱤᱝᱠᱟᱹ ᱡᱟᱡᱟᱸ ᱞᱮᱠᱟ ᱜᱮᱢ ᱥᱮᱨᱮᱧ ᱵᱟᱲᱟᱭ ᱨᱮᱦᱚᱸ ᱨᱮᱦᱚᱸ ᱚᱱᱟ ᱫᱚ ᱪᱟᱞᱟᱜ ᱜᱮᱭᱟ ᱟᱨ ᱨᱮᱠᱚᱨᱰᱤᱝ ᱠᱚᱢ ᱪᱟᱞᱟᱜᱼᱟ ᱠᱷᱟᱱ ᱫᱚ ᱚᱱᱟ ᱫᱚ ᱥᱟᱡᱽ ᱥᱟᱯᱲᱟᱣ ᱠᱟᱛᱮᱜᱮᱢ ᱨᱮᱠᱚᱨᱰᱤᱝ ᱟ ᱡᱮ ᱱᱚᱣᱟ ᱠᱚ ᱱᱤᱛᱚᱳᱜ ᱠᱚ ᱨᱮᱠᱚᱰᱤᱝ ᱮᱫ ᱟᱠᱚ ᱪᱮᱫ ᱞᱟᱹᱜᱤᱫ ᱛᱮ ᱢᱟᱱᱮ ᱟᱞᱚ ᱜᱤᱫᱽᱨᱟᱹ ᱠᱚ ᱦᱤᱲᱤᱧᱢᱟ ᱠᱚ ᱫᱚᱝ ᱞᱟᱜᱽᱬᱮ ᱮᱱᱮᱡ ᱱᱤᱛᱳᱜ ᱢᱟ ᱦᱟᱱᱮ ᱰᱤᱡᱮ ᱥᱮᱫ ᱜᱮᱠᱚ ᱪᱟᱞᱟᱜ ᱟᱠᱚ ᱚᱱᱟᱛᱮ ᱢᱮᱱᱮ ᱠᱟᱜ ᱟᱠᱚ ᱡᱮ ᱵᱟᱝᱜᱮ ᱟᱵᱚ ᱥᱟᱱᱛᱟᱲ ᱥᱚᱢᱟᱡᱽ ᱨᱮᱱᱟᱜ ᱥᱮᱨᱮᱧ ᱫᱚ ᱟᱞᱚ ᱢᱟᱞᱚᱴᱚᱜ ᱢᱟ ᱡᱮ ᱨᱮᱠᱚᱨᱰᱮᱜ ᱟᱠᱚ ᱚᱱᱟ ᱠᱷᱟᱛᱤᱨ ᱠᱚ ᱞᱟᱦᱟᱣᱟᱠᱟᱱ ᱜᱮᱭᱟ ᱠᱚ ᱤᱧᱦᱚᱧ ᱥᱮᱨᱮᱧᱮᱫ ᱜᱮᱭᱟ ᱵᱟᱝ ᱢᱮᱱᱛᱮ ᱫᱚ ᱵᱟᱝᱜᱮ ᱡᱷᱚᱛᱚ ᱜᱮᱵᱚᱱ ᱥᱮᱨᱮᱧ ᱢᱟ ᱫᱤᱥᱚᱢ ᱦᱚᱲᱠᱚ ᱥᱟᱸᱫᱮᱥᱤᱧ ᱮᱢᱟᱯᱮ ᱠᱟᱱᱟ ᱫᱚᱝ ᱞᱟᱜᱽᱬᱮ ᱮᱱᱮᱡ ᱵᱚᱱ ᱮᱱᱮᱡ ᱥᱮᱨᱮᱧ ᱜᱮᱭᱟ ᱵᱚᱱ ᱟᱨᱵᱚᱱ ᱥᱮᱨᱮᱧ ᱜᱮᱭᱟᱵᱚᱱ ᱜᱤᱫᱽᱨᱟᱹ ᱠᱚᱵᱚᱱ ᱥᱮᱬᱟ ᱦᱟᱠᱚᱣᱟᱵᱚᱱ ᱱᱤᱱᱟᱹᱜ ᱢᱮᱱ ᱠᱟᱛᱮᱫ ᱜᱤᱧ ᱢᱩᱪᱟᱹᱫᱮᱜᱼᱟ